ᱫᱷᱚᱨᱚᱢ ᱨᱮᱱᱟᱜ ᱴᱷᱟᱶ ᱵᱟᱲᱟᱭ ᱞᱮᱠᱟᱛᱮᱫᱚ ᱤᱧᱟᱹᱜ ᱤᱧᱟᱹᱜ ᱵᱟᱲᱟᱭ ᱞᱮᱠᱟᱛᱮ ᱱᱚᱣᱟ ᱥᱩᱨ ᱥᱩᱯᱩᱨ ᱨᱮ ᱠᱟᱹᱱᱟᱹᱭ ᱥᱚᱨ ᱵᱩᱨᱩ ᱠᱚ ᱞᱟᱹᱭᱟ ᱟᱨ ᱜᱟᱰᱨᱟ ᱜᱟᱰᱨᱟᱥᱤᱱᱤ ᱵᱩᱨᱩ ᱠᱚ ᱞᱟᱹᱭᱟ ᱱᱚᱣᱟ ᱠᱤᱱ ᱵᱟᱨᱭᱟ ᱟᱨᱚ ᱟᱭᱢᱟ ᱢᱮᱱᱟᱜᱼᱟ ᱚᱱᱠᱟᱱᱟᱜ ᱫᱷᱚᱨᱚᱢᱟᱱᱟᱜ ᱴᱷᱟᱶ ᱠᱚ ᱟᱨ ᱱᱚᱣᱟ ᱴᱷᱟᱶ ᱠᱚᱨᱮ ᱫᱚ ᱟᱭᱢᱟ ᱦᱚᱲ ᱠᱚ ᱪᱟᱞᱟᱜ ᱜᱮᱭᱟ ᱟᱭᱢᱟ ᱥᱟᱸᱜᱮ ᱦᱚᱲ ᱠᱚ ᱦᱟᱹᱡᱩᱜ ᱜᱮᱭᱟ ᱟᱹᱰᱤ ᱥᱟᱺᱜᱤᱧ ᱥᱟᱺᱜᱤᱧ ᱠᱷᱚᱱ ᱱᱚᱣᱟ ᱫᱷᱚᱨᱚᱢᱟᱱᱟᱜ ᱴᱷᱟᱶ ᱫᱚ ᱱᱚᱝᱠᱟ ᱞᱮᱠᱟ ᱡᱮ ᱥᱚᱱᱤᱵᱟᱨ ᱫᱤᱱ ᱨᱮ ᱦᱩᱭᱩᱜᱼᱟ ᱟᱥᱟᱲ ᱵᱚᱸᱜᱟ ᱢᱟᱱᱮ ᱯᱮᱭᱟ ᱥᱚᱱᱤ ᱵᱟᱨ ᱨᱮ ᱯᱟᱲᱟᱜᱼᱟ ᱡᱟᱦᱟᱸ ᱠᱟᱹᱱᱟᱹᱭ ᱥᱚᱨ ᱵᱩᱨᱩᱧ ᱞᱟᱹᱭᱮᱜᱼᱟ ᱚᱸᱰᱮ ᱠᱚ ᱵᱚᱸᱜᱟ ᱵᱳᱨᱳᱭᱟ ᱥᱚᱱᱤᱵᱟᱨ ᱞᱮᱠᱟᱱ ᱫᱤᱱ ᱨᱮ ᱚᱠᱚᱭ ᱠᱚᱣᱟᱜ ᱫᱚ ᱢᱟᱱᱚᱛ ᱦᱚᱸ ᱛᱟᱦᱮᱱ ᱜᱮᱛᱟᱠᱚᱣᱟ ᱚᱱᱟ ᱢᱟᱱᱚᱛ ᱠᱚ ᱯᱩᱨᱟᱹᱣ ᱞᱮᱱ ᱛᱟᱠᱚ ᱠᱷᱟᱱ ᱚᱸᱰᱮ ᱢᱟᱱᱥᱤᱠ ᱮᱢᱚᱜ ᱦᱚᱸᱠᱚ ᱪᱟᱞᱟᱜ ᱜᱮᱭᱟ ᱟᱨ ᱮᱢᱱᱤ ᱫᱟᱬᱟᱱ ᱞᱮᱠᱟ ᱛᱮᱦᱚᱸ ᱠᱚ ᱪᱟᱞᱟᱜ ᱜᱮᱭᱟ ᱚᱸᱰᱮ ᱥᱮᱛᱟᱜ ᱵᱮᱲᱟ ᱵᱚᱸᱜᱟ ᱵᱳᱨᱳ ᱦᱩᱭᱩᱜᱼᱟ ᱢᱟᱱᱮ ᱥᱮᱛᱟᱜ ᱠᱷᱚᱱ ᱛᱤᱠᱤᱱ ᱦᱟᱹᱵᱤᱡ ᱫᱚ ᱦᱩᱭᱩᱜ ᱜᱮᱭᱟ ᱟᱨ ᱚᱸᱰᱮ ᱠᱚ ᱵᱚᱸᱜᱟ ᱵᱳᱨᱳ ᱠᱟᱛᱮ ᱵᱩᱨᱩ ᱨᱮᱠᱚ ᱫᱟᱬᱟᱱᱟ ᱞᱟᱛᱟᱨ ᱨᱮ ᱤᱱᱠᱟᱹ ᱢᱮᱞᱟ ᱠᱚ ᱢᱮᱞᱟ ᱵᱚᱞᱛᱮ ᱪᱮᱫ ᱡᱟᱦᱟᱱ ᱡᱤᱱᱤᱥ ᱯᱚᱛᱨᱚ ᱥᱟᱯᱟᱵ ᱢᱟᱱᱮ ᱤᱭᱟᱹ ᱥᱚᱝᱥᱟᱨ ᱨᱮᱱᱟᱜ ᱥᱚᱨᱚᱢ ᱡᱚᱨᱚᱢ ᱠᱚ ᱥᱮ ᱥᱟᱯᱟᱵ ᱠᱚ ᱚᱱᱟ ᱠᱚ ᱞᱩᱜᱽᱲᱤ ᱠᱚ ᱠᱚ ᱦᱟᱴ ᱠᱟᱜᱼᱟ ᱚᱸᱰᱮ ᱜᱮ ᱦᱟᱴ ᱞᱮᱠᱟ ᱦᱩᱭᱩᱜᱼᱟ ᱚᱱᱟ ᱠᱚᱨᱮ ᱠᱚ ᱫᱟᱬᱟᱭᱮᱱᱟ ᱟᱨ ᱜᱚᱴᱟ ᱥᱤᱞᱤ ᱵᱩᱨᱩ ᱨᱮᱦᱚ ᱚᱱᱠᱟᱜᱮ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜᱼᱟ ᱚᱸᱰᱮ ᱠᱚ ᱫᱟᱬᱟ ᱵᱟᱲᱟ ᱞᱟᱹᱜᱤᱫ ᱟᱨ ᱚᱸᱰᱮ ᱦᱚᱸ ᱚᱱᱠᱟᱜᱮ ᱵᱚᱸᱜᱟ ᱵᱳᱨᱳ ᱦᱩᱭᱩᱜᱼᱟ ᱥᱮᱛᱟᱜ ᱠᱷᱚᱱ ᱤᱱᱠᱟᱹ ᱛᱤᱠᱤᱱ ᱫᱷᱟᱹᱵᱤᱡ ᱵᱚᱸᱜᱟᱭᱟᱠᱚ ᱟᱹᱰᱤ ᱡᱷᱟᱹᱞ ᱡᱷᱟᱹᱞ ᱨᱮᱱ ᱦᱚᱲ ᱠᱚᱠᱚ ᱦᱤᱡᱩᱜ ᱜᱮᱭᱟ ᱟᱨ ᱤᱧᱦᱚᱹᱧ ᱪᱟᱞᱟᱣ ᱟᱠᱟᱱ ᱜᱮᱭᱟ ᱚᱱᱟ ᱫᱷᱚᱨᱚᱢᱟᱱᱟᱝ ᱴᱷᱟᱶ ᱨᱮ ᱟᱯᱮ ᱦᱚᱸ ᱦᱤᱡᱩᱜ ᱯᱮ ᱟᱹᱰᱤ ᱱᱟᱯᱟᱭ ᱵᱩᱡᱷᱟᱹᱜᱼᱟ ᱫᱷᱚᱨᱚᱢᱟᱱᱟᱜ ᱴᱷᱟᱶ ᱨᱮ ᱪᱟᱞᱟᱣ ᱠᱟᱛᱮ ᱟᱨ ᱤᱧᱟᱹᱜ ᱵᱟᱲᱟᱭ ᱞᱮᱠᱟ ᱛᱮᱫᱚ ᱱᱤᱭᱟᱹ ᱜᱮᱧ ᱵᱟᱲᱟᱭᱟ ᱟᱵᱟᱨ ᱢᱮᱱᱟᱜᱼᱟ ᱱᱚᱣᱟ ᱥᱩᱨ ᱥᱩᱯᱩᱨ ᱠᱚᱨᱮᱦᱚᱸ ᱚᱱᱠᱟᱱᱟᱜ ᱫᱷᱚᱨᱚᱢᱟᱱᱟᱜ ᱴᱷᱟᱶ ᱟᱨ ᱡᱮᱢᱚᱱ ᱱᱚᱜᱼᱚᱭ ᱯᱟᱴᱟᱵᱤᱸᱫᱟᱹ ᱦᱚᱸ ᱞᱟᱹᱭ ᱜᱟᱱᱚᱜᱼᱟ ᱠᱤᱱᱛᱩ ᱚᱱᱟ ᱫᱚ ᱚᱱᱠᱟᱱ ᱫᱷᱚᱨᱚᱢᱟᱱᱟᱜ ᱴᱷᱟᱶ ᱫᱚ ᱠᱟᱱᱟ ᱥᱮ ᱵᱟᱝ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱚᱸᱰᱮ ᱦᱚᱸ ᱚᱱᱠᱟ ᱠᱚ ᱵᱚᱸᱜᱟ ᱵᱳᱨᱳᱭᱟᱠᱚ ᱵᱚᱸᱜᱟ ᱵᱳᱨᱳᱭ ᱛᱮᱠᱚ ᱞᱟᱦᱟ ᱢᱟᱲᱟᱝ ᱦᱤᱞᱳᱜ ᱠᱚ ᱵᱚᱸᱜᱟ ᱵᱳᱨᱳᱭᱟ ᱛᱟᱨᱯᱚᱨᱮ ᱚᱱᱟ ᱫᱚᱥᱟᱨ ᱦᱤᱞᱳᱜ ᱫᱚ ᱯᱟᱛᱟ ᱦᱩᱭᱩᱜᱼᱟ ᱟᱨ ᱢᱟᱲᱟᱝ ᱦᱤᱞᱳᱜ ᱦᱚᱸ ᱚᱱᱠᱟᱜᱮ ᱟᱹᱰᱤ ᱦᱚᱲᱟᱜ ᱢᱟᱱᱥᱤᱠ ᱠᱚ ᱡᱩᱫᱤ ᱛᱟᱦᱮᱱᱟ ᱥᱮ ᱢᱟᱱᱚᱛ ᱠᱟᱜᱼᱟ ᱠᱚ ᱚᱱᱟ ᱢᱟᱱᱚᱛ ᱯᱩᱨᱟᱹᱣ ᱞᱮᱱ ᱛᱟᱠᱚ ᱠᱷᱟᱱ ᱚᱸᱰᱮ ᱢᱟᱱᱥᱤᱠ ᱮᱢ ᱦᱚᱴᱚ ᱠᱚ ᱦᱤᱡᱩᱜᱼᱟ ᱦᱤᱡᱩᱜ ᱛᱮᱠᱚ ᱜᱚᱰ ᱡᱚᱦᱟᱨᱚᱜᱼᱟ ᱠᱚ ᱤᱱᱟᱹ ᱜᱮ ᱟᱨᱠᱤ ᱟᱨ ᱫᱚᱥᱟᱨ ᱦᱤᱞᱳᱜ ᱫᱚ ᱚᱸᱰᱮ ᱟᱹᱰᱤ ᱥᱟᱺᱜᱤᱧ ᱥᱟᱺᱜᱤᱧ ᱫᱤᱥᱚᱢ ᱨᱮᱱ ᱦᱚᱲ ᱠᱚᱠᱚ ᱦᱤᱡᱩᱜᱼᱟ ᱵᱟᱥᱛᱮ ᱪᱟᱨ ᱪᱟᱠᱟ ᱜᱟᱹᱲᱤ ᱠᱚᱛᱮ ᱵᱟᱭᱤᱠ ᱠᱚᱛᱮ ᱥᱟᱭᱠᱮᱞ ᱠᱚᱛᱮ ᱟᱹᱰᱤ ᱥᱟᱺᱜᱤᱧ ᱥᱟᱺᱜᱤᱧ ᱟᱭᱢᱟ ᱴᱚᱴᱷᱟ ᱨᱮᱱ ᱦᱚᱲ ᱠᱚᱠᱚ ᱦᱤᱡᱩᱜᱼᱟ ᱟᱹᱰᱤ ᱥᱟᱺᱜᱤᱧ ᱥᱟᱺᱜᱤᱧ ᱫᱤᱥᱚᱢ ᱨᱮᱱ ᱱᱟᱢᱟᱞ ᱫᱤᱥᱚᱢ ᱠᱚᱨᱮᱱ ᱦᱚᱲ ᱠᱚᱠᱚ ᱦᱤᱡᱩᱜᱼᱟ ᱟᱹᱰᱤ ᱥᱟᱸᱜᱮ ᱦᱚᱲ ᱥᱟᱞᱟᱜ ᱧᱮᱯᱮᱞ ᱦᱩᱭᱩᱜᱼᱟ

ᱜᱚᱢᱠᱮ ᱠᱚ ᱟᱹᱰᱤ ᱜᱟᱱ ᱟᱭᱢᱟ ᱜᱚᱢᱠᱮ ᱠᱚᱠᱚ ᱦᱤᱡᱩᱜᱼᱟ ᱟᱨ ᱚᱱᱠᱟᱞᱮᱠᱟᱱ ᱠᱟᱛᱷᱟ ᱠᱚᱠᱚ ᱟᱵᱚᱣᱟᱜ ᱟ ᱨᱤ ᱪᱟ ᱞᱤ ᱨᱮ ᱡᱟᱦᱟᱸ ᱠᱚ ᱢᱮᱱᱟᱜᱼᱟ ᱚᱱᱠᱟᱱ ᱠᱟᱛᱷᱟ ᱠᱚᱠᱚ ᱨᱚᱲᱟ ᱞᱟᱹᱭᱟ ᱠᱚ ᱟᱨ ᱤᱱᱟᱹ ᱠᱚᱜᱮ ᱟᱸᱡᱚᱢ ᱠᱟᱜᱼᱟ ᱤᱧᱟᱹᱜ ᱵᱟᱲᱟᱭ ᱞᱮᱠᱟᱛᱮᱫᱚ ᱱᱤᱭᱟᱹ ᱠᱚᱜᱮ